ᱰᱟᱭᱵᱷᱟᱨ ᱵᱟᱵᱩ ᱜᱟᱹᱰᱤᱢ ᱪᱟᱞᱩᱭᱮᱫᱟ ᱠᱚᱨᱳᱱᱟ ᱵᱷᱟᱭᱨᱟᱥ ᱪᱟᱞᱩᱜ ᱠᱟᱱᱟ ᱢᱟᱠᱥ ᱫᱚ ᱦᱚᱨᱚᱜᱽ ᱢᱮ ᱟᱨ ᱱᱚᱜᱼᱚᱭ ᱱᱚᱝᱠᱟᱛᱮ ᱥᱤᱴ ᱫᱚ ᱛᱤᱱᱟᱹᱜ ᱡᱚᱵᱨᱟᱣ ᱠᱟᱱᱟ ᱥᱤᱴ ᱥᱟᱯᱷᱟᱣᱟᱞᱮᱢᱮ ᱱᱚᱰᱮ ᱞᱮ ᱫᱩᱲᱩᱵᱼᱟ